ᱦᱮᱸ ᱦᱮᱞᱳ ᱦᱮᱸ ᱱᱚᱣᱟ ᱫᱚ ᱯᱷᱤᱞᱤᱯᱠᱟᱴ ᱥᱮ ᱮᱢᱟᱡᱚᱱ ᱠᱟᱱᱟ ᱱᱚᱣᱟ ᱫᱚ ᱱᱩᱭ ᱟᱹᱰᱤ ᱵᱟᱹᱲᱤᱡ ᱵᱮᱵᱚᱦᱟᱨ ᱠᱟᱜᱼᱟᱭ ᱤᱧ ᱥᱟᱶᱛᱮ ᱠᱟᱨᱚᱱ ᱤᱧ ᱴᱷᱮᱱ ᱱᱚᱣᱟ ᱰᱚᱠᱩᱢᱮᱱᱴᱥ ᱛᱟᱦᱮᱸ ᱠᱟᱛᱮ ᱟᱹᱰᱤ ᱵᱮᱵᱚᱦᱟᱨᱮ ᱠᱷᱟᱨᱟᱯ ᱠᱟᱫᱟ ᱠᱟᱨᱚᱱ ᱪᱮᱫᱟᱜ ᱥᱮ ᱱᱩᱭ ᱤᱧ ᱴᱷᱮᱱ ᱟᱹᱜᱩ ᱠᱟᱛᱮ ᱵᱟᱝ ᱮᱴᱟᱜ ᱟᱨᱚ ᱩᱫᱤᱭ ᱠᱟᱫᱟ ᱚᱱᱟᱛᱤᱧ ᱢᱮᱱᱫᱟ ᱱᱚᱣᱟ ᱫᱚ ᱪᱮᱫᱟᱜ ᱱᱚᱝᱠᱟ ᱫᱚᱭ ᱠᱟᱹᱢᱤ ᱠᱮᱫᱟ ᱱᱩᱭ ᱠᱳᱢᱯᱟᱱᱤ ᱫᱚ ᱮᱠᱫᱚᱢ ᱵᱟᱭ ᱵᱮᱥᱟ ᱱᱩᱭ ᱠᱟᱹᱢᱤ ᱫᱚ ᱵᱟᱭ ᱱᱚᱝᱠᱟ ᱫᱚ ᱵᱟᱭ ᱨᱟᱲᱟ ᱟᱛᱳ ᱱᱚᱣᱟ ᱫᱚ ᱮᱠᱫᱚᱢ ᱵᱮᱵᱟᱹᱲᱤᱡ ᱮ ᱠᱟᱹᱢᱤ ᱟᱠᱟᱫᱟ ᱱᱚᱣᱟ ᱜᱮ ᱤᱧᱟᱹᱜ ᱨᱤᱠᱩᱭᱮᱥᱴ ᱪᱮᱫᱟᱜ ᱱᱚᱠᱟ ᱫᱚᱭ ᱱᱩᱭ ᱵᱮᱥᱮ ᱠᱟᱹᱢᱤᱭᱟ ᱱᱚᱣᱟ ᱫᱚ ᱮᱠᱫᱚᱢ ᱵᱟᱭ ᱞᱟᱹᱠᱛᱤ ᱠᱟᱱᱟ